ᱢᱚᱬᱮ ᱜᱚᱴᱟᱝ ᱦᱚᱲᱟᱜ ᱧᱩᱛᱩᱢ ᱫᱚ ᱡᱟᱦᱟᱸᱭ ᱟᱞᱮ ᱯᱩᱬᱥᱤ ᱨᱮᱱ ᱠᱟᱱᱟ ᱠᱚ ᱩᱱᱠᱩᱣᱟᱜ ᱧᱩᱛᱩᱢ ᱫᱚ ᱦᱩᱭᱩᱜ ᱠᱟᱱᱟ ᱢᱮᱜᱷᱨᱟᱭ ᱦᱟᱸᱥᱫᱟ ᱜᱚᱱᱮᱥ ᱢᱟᱨᱰᱤ ᱨᱟᱡᱟᱨᱟᱢ ᱦᱟᱸᱥᱫᱟ ᱥᱩᱱᱟᱹᱨᱟᱢ ᱦᱟᱸᱥᱫᱟ ᱫᱩᱠᱷᱩ ᱢᱟᱨᱰᱤ ᱱᱩᱠᱩ ᱜᱮ ᱟᱞᱮ ᱚᱲᱟᱜ ᱥᱩᱨ ᱨᱤᱱ ᱯᱩᱬᱥᱤ ᱦᱚᱲ ᱠᱟᱱᱟ ᱠᱚ